ᱤᱧ ᱠᱩᱥᱤᱭᱟᱜ ᱵᱟᱭᱤᱠ ᱫᱚ ᱟᱹᱰᱤᱜᱟᱱ ᱜᱮ ᱢᱮᱱᱟᱜᱼᱟ ᱟᱨ ᱚᱣᱟᱱ ᱯᱷᱟᱭᱤᱵᱷ ᱮᱢ ᱴᱤ ᱯᱷᱤᱯᱴᱤᱱ ᱠᱮᱴᱤᱭᱮᱢ ᱱᱟᱭᱤᱱ ᱛᱷᱨᱤ ᱴᱩ ᱯᱷᱤᱯᱴᱤ ᱦᱤᱨᱳ ᱥᱯᱮᱞᱮᱱᱰᱟᱨ ᱯᱞᱟᱥ ᱥᱯᱮᱞᱮᱱᱰᱟᱨ ᱥᱩᱯᱟᱨ ᱥᱯᱞᱮᱱᱰᱟᱨ ᱥᱯᱞᱮᱱᱰᱟᱨ ᱯᱨᱳ ᱚᱱᱠᱟᱱᱟᱜ ᱴᱮᱱ ᱟᱨ ᱟᱹᱰᱤᱜᱟᱱ ᱜᱮ ᱤᱧ ᱠᱩᱥᱤᱭᱟᱜ ᱵᱟᱭᱤᱠ ᱫᱚ ᱢᱮᱱᱟᱜᱼᱟ ᱦᱟᱱᱰᱨᱮᱰ ᱢᱮᱱᱠᱷᱟᱱ ᱤᱧᱫᱚ ᱥᱩᱯᱟᱨ ᱥᱯᱞᱮᱱᱰᱟᱨ ᱚᱱᱟᱧ ᱠᱩᱥᱤᱭᱟᱜ ᱜᱮᱭᱟ ᱟᱹᱰᱤᱜᱟᱱ ᱜᱮ ᱚᱱᱠᱟᱱ ᱵᱟᱭᱤᱠ ᱠᱩᱥᱤᱭᱟᱱ ᱫᱚ ᱢᱮᱱᱟᱜ ᱜᱮᱭᱟ ᱢᱮᱱᱠᱷᱟᱱ ᱤᱧ ᱦᱟᱸᱜ ᱤᱧᱫᱚ ᱥᱯᱞᱮᱱᱰᱟᱨ ᱯᱞᱟᱥ ᱨᱮᱱ ᱢᱟᱹᱞᱤᱠ ᱠᱟᱹᱱᱟᱹᱧ ᱟᱨ ᱤᱧᱟᱹᱜ ᱫᱚ ᱢᱤᱫ ᱦᱤᱞᱳᱜ ᱠᱩᱠᱢᱩ ᱨᱮ ᱢᱮᱱᱟᱜᱼᱟ ᱡᱮ ᱟᱹᱰᱤ ᱫᱟᱢᱟᱱ ᱵᱟᱹᱭᱤᱠᱤᱧ ᱠᱤᱨᱤᱧᱟ ᱤᱧᱟᱹᱜ ᱢᱚᱱ ᱠᱩᱥᱤᱭᱟᱜ ᱵᱟᱭᱤᱠ ᱤᱧ ᱠᱤᱨᱤᱧᱟ ᱰᱤᱭᱩ ᱛᱷᱨᱤ ᱱᱟᱭᱤᱱᱴᱤ ᱠᱤᱨᱤᱧ ᱥᱟᱱᱟ ᱠᱟᱫᱤᱧᱟ ᱟᱹᱰᱤ ᱡᱳᱨ ᱚᱱᱟ ᱵᱟᱹᱭᱤᱠᱤᱧ ᱠᱩᱥᱤᱭᱟᱜᱼᱟ ᱟᱨᱦᱚᱸ ᱡᱮᱢᱚᱱ ᱨᱟᱭᱰᱟᱨ ᱵᱟᱹᱭᱤᱠ ᱠᱚ ᱢᱮᱱᱟᱜ ᱜᱮᱭᱟ ᱱᱤᱱᱡᱟ ᱚᱱᱟ ᱵᱟᱭᱤᱠ ᱫᱚ ᱟᱹᱰᱤ ᱡᱳᱨ ᱜᱮ ᱠᱚᱲᱟ ᱞᱮᱠᱟ ᱡᱟᱦᱟᱸ ᱛᱤᱱᱟᱹᱜ ᱜᱮ ᱠᱚᱲᱟ ᱢᱮᱱᱟᱜ ᱠᱚᱣᱟ ᱡᱚᱛᱚᱣᱟᱜ ᱜᱮ ᱚᱱᱟᱫᱚ ᱠᱩᱠᱢᱩ ᱵᱟᱭᱤᱠ ᱠᱟᱱᱟ ᱚᱱᱟ ᱫᱚ ᱮᱠᱫᱚᱢ ᱢᱮᱱᱠᱷᱟᱱ ᱚᱱᱟ ᱦᱟᱛᱟᱣ ᱫᱟᱲᱮ ᱞᱮᱠᱟᱱ ᱴᱟᱠᱟ ᱦᱚᱸᱛᱚ ᱫᱚᱨᱠᱟᱨ ᱢᱮᱱᱠᱷᱟᱱ ᱚᱱᱟ ᱦᱟᱛᱟᱣ ᱫᱚ ᱡᱚᱛᱚ ᱠᱚᱲᱟᱣᱟᱜ ᱠᱩᱠᱢᱩ ᱠᱟᱱ ᱜᱮᱭᱟ ᱟᱞᱮ ᱠᱚᱲᱟ ᱦᱚᱯᱚᱱ ᱫᱚ ᱚᱱᱟ ᱟᱹᱰᱤ ᱡᱳᱨᱞᱮ ᱠᱩᱥᱤᱭᱟᱜᱼᱟ ᱚᱱᱟ ᱵᱟᱭᱤᱠ ᱫᱚ ᱢᱮᱱᱠᱷᱟᱱ ᱡᱟᱦᱟᱸ ᱞᱮᱠᱟ ᱫᱟᱲᱮ ᱚᱱᱟ ᱦᱤᱥᱟᱹᱵ ᱫᱚ ᱰᱤᱭᱩ ᱱᱟᱭᱤᱱᱴᱤ ᱵᱟᱭᱤᱠ ᱦᱟᱸᱜ ᱦᱟᱛᱟᱣ ᱦᱩᱭᱩᱜ ᱞᱮᱠᱟ ᱢᱚᱱᱮᱭᱟᱠᱟᱱ ᱜᱮᱭᱟ ᱠᱩᱠᱢᱩ ᱵᱟᱭᱤᱠ ᱞᱮᱠᱟᱱ ᱢᱮᱱᱠᱷᱟᱱ ᱡᱩᱫᱤ ᱵᱟᱭᱤᱠ ᱦᱤᱥᱟᱹᱵ ᱛᱮᱵᱚᱱ ᱧᱮᱞᱟ ᱮᱱᱠᱷᱟᱱ ᱰᱷᱮᱹᱨ ᱠᱟᱱ ᱠᱟᱹᱢᱤ ᱞᱟᱜᱟᱫ ᱛᱮ ᱠᱟᱹᱢᱤ ᱡᱮᱢᱚᱱ ᱜᱟᱱᱚᱜ ᱢᱟ ᱡᱮ ᱟᱯᱮ ᱤᱭᱩᱡᱽ ᱞᱮᱠᱟᱱ ᱛᱮ ᱮᱱᱠᱷᱟᱱ ᱫᱚ ᱱᱚᱣᱟ ᱥᱩᱯᱟᱨ ᱥᱯᱞᱮᱱᱰᱟᱨ ᱥᱯᱮᱞᱮᱱᱰᱟᱨ ᱯᱞᱟᱥ ᱥᱯᱮᱞᱮᱱᱰᱟᱨ ᱯᱨᱳ ᱮᱭᱤᱪ ᱮᱯᱷ ᱚᱱᱟ ᱠᱚᱫᱚ ᱟᱹᱰᱤ ᱠᱟᱹᱢᱤᱭᱟᱱ ᱵᱟᱭᱤᱠ ᱠᱟᱱᱟ ᱱᱚᱟ ᱵᱟᱭᱤᱠ ᱨᱮᱫᱚ ᱵᱟᱨᱯᱮ ᱦᱚᱲᱮᱢ ᱫᱮᱡᱚᱜ ᱨᱮᱦᱚᱸ ᱴᱷᱤᱠ ᱜᱮᱭᱟ ᱥᱟᱢᱟᱱᱮᱢ ᱞᱟᱸᱫᱮ ᱨᱮᱦᱚᱸᱢ ᱴᱷᱤᱠ ᱜᱮᱭᱟ ᱥᱯᱮᱞᱮᱱᱰᱟᱨ ᱵᱟᱭᱤᱠ ᱡᱮᱢᱚᱱ ᱚᱱᱟ ᱨᱮᱫᱚ ᱟᱹᱰᱤᱜᱮ ᱡᱩᱛᱟ ᱚᱱᱟ ᱠᱚ ᱡᱮᱢᱚᱱ ᱡᱟᱦᱟᱸ ᱥᱮᱫ ᱤᱫᱤ ᱦᱚᱸ ᱴᱷᱤᱠ ᱜᱮᱭᱟ ᱟᱨ ᱟᱹᱜᱩ ᱦᱚᱸ ᱴᱷᱤᱠ ᱜᱮᱭᱟ ᱡᱚᱛᱚᱣᱟᱜ ᱜᱮ ᱴᱷᱤᱠ ᱜᱮᱭᱟ ᱮᱱᱠᱷᱟᱱ ᱡᱮᱢᱚᱱ ᱢᱮᱱᱟᱜᱼᱟ ᱰᱤᱭᱩ ᱠᱚ ᱠᱮᱴᱤᱭᱮᱢ ᱠᱚ ᱮᱢᱴᱤ ᱯᱷᱤᱯᱴᱤᱱ ᱦᱩᱭᱱᱟ ᱰᱮᱱᱡᱟ ᱮᱱᱴᱩ ᱟᱨ ᱴᱮᱱ ᱟᱨ ᱚᱱᱟ ᱠᱚᱫᱚ ᱢᱤᱫ ᱦᱚᱲᱜᱮ ᱫᱩᱲᱩᱵ ᱜᱟᱱᱚᱜᱼᱟ ᱟᱨ ᱠᱷᱟᱹᱞᱤ ᱪᱟᱹᱞᱩ ᱨᱮᱱᱟᱜ ᱵᱟᱭᱤᱠ ᱠᱟᱱᱟ ᱥᱴᱟᱭᱤᱞ ᱢᱟᱱᱮ ᱧᱮᱞ ᱵᱮᱥ ᱪᱟᱹᱞᱩ ᱨᱮ ᱢᱚᱡᱟ ᱚᱱᱟ ᱠᱷᱟᱹᱛᱤᱨ ᱚᱱᱟᱫᱚ ᱥᱤᱝᱜᱮᱞ ᱵᱟᱭᱤᱠ ᱢᱤᱫ ᱦᱚᱲᱜᱮ ᱫᱮᱡ ᱜᱟᱱᱚᱜᱼᱟ ᱥᱮ ᱵᱟᱨ ᱦᱚᱲ ᱦᱚᱸ ᱟᱹᱰᱤ ᱠᱚᱥᱴᱚ ᱛᱮ ᱫᱮᱡ ᱜᱟᱱᱚᱜᱼᱟ ᱢᱮᱱᱠᱷᱟᱱ ᱚᱱᱟ ᱵᱟᱭᱤᱠ ᱜᱮ ᱥᱩᱯᱟᱨ ᱥᱯᱞᱮᱱᱰᱟᱨ ᱥᱩᱯᱟᱨ ᱦᱳᱭ ᱱᱚᱣᱟ ᱠᱚ ᱟᱨ ᱥᱯᱮᱞᱮᱱᱰᱟᱨ ᱯᱞᱟᱥ ᱮᱭᱤᱪ ᱮᱯᱷ ᱰᱤᱞᱟᱠᱥ ᱱᱚᱣᱟ ᱠᱚ ᱥᱤᱢᱯᱮᱞ ᱵᱟᱭᱤᱠ ᱠᱟᱱᱟ ᱱᱚᱣᱟ ᱠᱚᱨᱮ ᱵᱟᱨ ᱯᱮ ᱦᱚᱲ ᱫᱮᱡ ᱠᱟᱛᱮ ᱦᱚᱸ ᱯᱩᱨᱟᱹ ᱜᱟᱱᱚᱜᱼᱟ ᱯᱮ ᱦᱚᱲ ᱦᱚᱸ ᱴᱷᱤᱠ ᱜᱮᱭᱟ ᱪᱟᱞᱟᱣ ᱜᱟᱱᱚᱜ ᱜᱮᱭᱟ ᱚᱱᱟ ᱠᱚᱫᱚ ᱟᱹᱰᱤ ᱟᱨᱟᱢᱟᱱ ᱵᱟᱭᱤᱠ ᱠᱟᱱᱟ